ᱤᱧ ᱚᱱᱟ ᱨᱟᱹᱥᱠᱟᱹ ᱛᱮ ᱥᱮᱨᱮᱧ ᱥᱮᱨᱮᱧ ᱦᱚᱸ ᱥᱮᱨᱮᱧ ᱥᱟᱱᱟᱧ ᱜᱮᱭᱟ ᱨᱟᱹᱥᱠᱟᱹ ᱛᱮᱫᱚ ᱢᱟᱱᱮ ᱟᱠᱷᱲᱟ ᱠᱚᱨᱮᱧ ᱥᱮᱱ ᱞᱮᱱᱠᱷᱟᱱ ᱫᱚ ᱮᱱᱮᱡ ᱟᱨ ᱥᱮᱨᱮᱧ ᱢᱚᱱᱮ ᱡᱤᱣᱤ ᱠᱚ ᱢᱟᱱᱮ ᱤᱭᱟᱹ ᱜᱚᱫᱚᱜᱼᱟ ᱢᱟᱱᱮ ᱨᱟᱹᱥᱠᱟᱹ ᱜᱤᱧ ᱵᱩᱡᱷᱟᱹᱣ ᱜᱚᱫᱟ ᱤᱧᱦᱚᱸ ᱥᱮᱨᱮᱧ ᱥᱟᱱᱟᱧ ᱜᱮᱭᱟ ᱟᱨ ᱵᱟᱝᱠᱷᱟᱱ ᱚᱲᱟᱜ ᱠᱚᱨᱮᱫ ᱛᱟᱦᱮᱸ ᱠᱟᱛᱮᱫ ᱨᱮᱦᱚᱸ ᱪᱮᱫ ᱠᱚᱪᱚᱝ ᱢᱟᱱᱮ ᱚᱱᱠᱟ ᱦᱮᱡ ᱜᱚᱫᱚᱜᱼᱟ ᱢᱟᱱᱮ ᱨᱟᱹᱥᱠᱟᱹ ᱛᱤᱧ ᱥᱮᱨᱮᱧ ᱜᱚᱫ ᱜᱮᱭᱟ ᱢᱟᱱᱮ ᱪᱮᱫ ᱟᱠᱷᱲᱟ ᱠᱚᱨᱮ ᱟᱠᱦᱲᱟ ᱠᱚᱨᱮᱢ ᱪᱟᱞᱟᱣ ᱞᱮᱱᱠᱷᱟᱱ ᱪᱮᱫ ᱛᱮᱠᱚ ᱨᱟᱹᱥᱠᱟᱹᱜᱼᱟ ᱢᱟᱱᱮ ᱦᱚᱲ ᱧᱮᱞ ᱛᱮ ᱢᱟᱱᱮ ᱦᱚᱲ ᱠᱚ ᱥᱮᱨᱮᱧᱟ ᱩᱱᱠᱩ ᱚᱱᱟ ᱟᱸᱡᱚᱢ ᱛᱮ ᱨᱮᱦᱚᱸ ᱤᱧᱦᱚᱸ ᱥᱮᱨᱮᱧ ᱥᱟᱱᱟ ᱜᱚᱫᱤᱧ ᱜᱮᱭᱟ ᱟᱨ ᱮᱱᱮᱡ ᱦᱚᱸ ᱮᱱᱮᱡ ᱥᱟᱱᱟᱧ ᱜᱮᱭᱟ ᱫᱚᱝ ᱮᱱᱮᱡ ᱜᱮᱵᱟᱝ ᱞᱟᱜᱽᱬᱮ ᱮᱱᱮᱡ ᱵᱟᱠᱷᱟᱱ ᱫᱚ ᱵᱟᱦᱟ ᱮᱱᱮᱡ ᱟᱨ ᱚᱲᱟᱜ ᱠᱚᱨᱮ ᱦᱚᱧ ᱩᱭᱦᱟᱹᱨ ᱜᱚᱫ ᱞᱮᱠᱷᱟᱱ ᱚᱱᱟ ᱦᱚᱧ ᱥᱮᱨᱮᱧ ᱜᱚᱫ ᱜᱮᱭᱟ ᱚᱱᱟᱫᱚ ᱢᱚᱱᱮ ᱡᱤᱣᱤ ᱠᱚᱛᱤᱧ ᱤᱭᱟᱹ ᱜᱚᱫᱚᱜᱼᱟ ᱨᱮᱭᱟᱲ ᱜᱚᱫᱚᱜᱼᱟ ᱤᱭᱟᱹ ᱢᱟᱱᱮ ᱡᱟᱦᱟᱸ ᱛᱤᱱᱟᱹᱜ ᱢᱟᱱᱮ ᱪᱮᱫ ᱪᱚᱝ ᱟᱹᱰᱤ ᱤᱭᱟᱹ ᱠᱚ ᱦᱮᱡ ᱠᱚᱜᱼᱟ ᱚᱱᱟ ᱠᱚᱧ ᱦᱤᱲᱤᱧ ᱜᱚᱫᱟ ᱥᱮᱨᱮᱧ ᱠᱚᱧ ᱩᱭᱦᱟᱹᱨ ᱜᱚᱫᱟ ᱥᱮᱨᱮᱧ ᱜᱚᱫ ᱞᱮᱠᱷᱟᱱᱤᱧ ᱚᱱᱟ ᱞᱟᱹᱜᱤᱫ ᱛᱮ ᱥᱮᱨᱮᱧ ᱫᱚ ᱥᱮᱨᱮᱧ ᱥᱟᱱᱟᱧ ᱜᱮᱭᱟ ᱤᱧ ᱱᱚᱣᱟ ᱤᱭᱟᱹ ᱠᱚᱨᱮ ᱦᱚᱸ ᱚᱲᱟᱜ ᱠᱚᱨᱮ ᱦᱚᱸ